ᱤᱧ ᱫᱚ ᱢᱤᱫᱴᱟᱝ ᱯᱟᱹᱴᱷᱟᱣᱟᱹ ᱠᱟᱹᱱᱟᱹᱧ ᱟᱨ ᱦᱩᱰᱤᱧ ᱠᱷᱚᱱ ᱜᱮ ᱤᱧ ᱫᱚ ᱚᱞᱚᱜ ᱯᱟᱲᱦᱟᱣ ᱨᱮ ᱟᱹᱰᱤ ᱯᱟᱹᱨᱩᱠᱷᱤᱭᱟᱹ ᱜᱤᱭᱟᱹᱧ ᱟᱨ ᱦᱩᱰᱤᱧ ᱠᱷᱚᱱ ᱜᱮ ᱤᱧ ᱫᱚ ᱚᱞᱚᱜ ᱯᱟᱲᱦᱟᱣ ᱟᱹᱰᱤᱧ ᱠᱩᱥᱤᱭᱟᱜᱼᱟ ᱟᱨ ᱟᱹᱰᱤᱜᱟᱱ ᱚᱱᱚᱲ ᱚᱱᱚᱞᱤᱭᱟᱹ ᱟᱨ ᱚᱱᱚᱞᱤᱭᱟᱹᱣᱟᱜ ᱚᱱᱚᱲᱦᱤᱭᱟᱹᱣᱟᱜ ᱚᱞ ᱠᱚ ᱚᱞ ᱯᱩᱛᱷᱤ ᱠᱚ ᱟᱹᱰᱤᱜᱟᱱ ᱚᱱᱬᱦᱮ ᱠᱚᱧ ᱯᱟᱲᱦᱟᱣ ᱠᱟᱫᱟ ᱟᱨ ᱡᱟᱦᱟᱸ ᱠᱷᱚᱱ ᱟᱹᱰᱤᱜᱟᱱ ᱜᱮᱭᱟᱱ ᱦᱟᱢᱮᱴ ᱠᱟᱛᱮᱫ ᱤᱧ ᱦᱚᱸ ᱩᱱᱠᱩ ᱠᱚ ᱚᱱᱚᱬᱦᱤᱭᱟᱹ ᱞᱮᱠᱟ ᱚᱱᱚᱬᱦᱮ ᱚᱞ ᱨᱮᱱᱟᱜ ᱤᱧ ᱨᱤᱠᱟᱹᱣ ᱠᱟᱫᱟ ᱟᱨ ᱟᱹᱰᱤᱜᱟᱱ ᱚᱱᱚᱲᱦᱮ ᱠᱚᱜᱮᱧ ᱚᱞ ᱠᱟᱫᱟ

ᱤᱧᱟᱹᱜ ᱱᱚᱣᱟ ᱵᱮᱜᱚᱨ ᱦᱚᱸ ᱚᱲᱟᱜ ᱨᱮᱱᱟᱜ ᱠᱟᱹᱢᱤ ᱠᱟᱹᱥᱱᱤ ᱠᱚᱨᱮ ᱦᱚᱸ ᱟᱹᱰᱤ ᱨᱟᱹᱥᱠᱟᱹᱧ ᱵᱩᱡᱷᱟᱹᱣᱟ ᱡᱟᱦᱟᱸ ᱠᱷᱟᱹᱛᱤᱨ ᱤᱧᱤᱧ ᱱᱤᱡᱮᱨᱟᱜ ᱚᱲᱟᱜ ᱟᱹᱰᱤ ᱵᱮᱥ ᱟᱨ ᱱᱟᱯᱟᱭ ᱛᱮ ᱥᱟᱡᱟᱣ ᱠᱟᱛᱮᱫ ᱫᱚᱦᱚ ᱥᱟᱱᱟᱧᱟ ᱟᱨ ᱱᱤᱭᱟᱹ ᱵᱮᱜᱚᱨ ᱦᱚᱸ ᱤᱥᱤᱱ ᱵᱟᱥᱟᱝ ᱦᱚᱸ ᱟᱹᱰᱤᱧ ᱠᱩᱥᱤᱭᱟᱜ ᱜᱮᱭᱟ ᱡᱟᱦᱟᱸ ᱟᱨ ᱟᱹᱰᱤᱜᱟᱱ ᱡᱚᱢᱟᱜ ᱠᱚᱦᱚᱸ ᱥᱮ ᱯᱤᱴᱷᱟᱹ ᱠᱚᱦᱚᱸ ᱟᱹᱰᱤᱜᱟᱱᱤᱧ ᱵᱮᱱᱟᱣ ᱠᱟᱫ ᱜᱮᱭᱟ ᱟᱨ ᱱᱚᱣᱟ ᱵᱮᱜᱚᱨ ᱮᱱᱮᱡ ᱥᱮᱨᱮᱧ ᱨᱮᱦᱚᱸ ᱟᱹᱰᱤ ᱨᱟᱹᱥᱠᱟᱹᱧ ᱵᱩᱡᱷᱟᱹᱣ ᱛᱟᱦᱮᱱᱟ ᱟᱨ ᱚᱲᱟᱜ ᱨᱮ ᱜᱚᱲᱚᱢ ᱵᱩᱲᱦᱤ ᱴᱷᱮᱱ ᱟᱹᱰᱤ ᱜᱟᱱ ᱥᱮᱨᱮᱧ ᱠᱚᱦᱚᱧ ᱥᱮᱬᱟᱣ ᱠᱟᱫ ᱜᱮᱭᱟ ᱟᱨ ᱱᱚᱣᱟ ᱵᱮᱜᱚᱨ ᱠᱷᱮᱞᱚᱜ ᱨᱮᱦᱚᱸ ᱟᱹᱰᱤ ᱨᱟᱹᱥᱠᱟᱹᱧ ᱵᱩᱡᱷᱟᱹᱣᱟ ᱡᱟᱦᱟᱸ ᱟᱹᱰᱤᱜᱟᱱ ᱠᱷᱮᱞᱳᱜ ᱠᱚᱨᱮ ᱜᱮ ᱫᱟᱣᱤᱧ ᱦᱟᱛᱟᱣ ᱜᱮ ᱛᱟᱦᱮᱱᱟ